ᱦᱮᱞᱳ ᱦᱮᱞᱳ ᱚ ᱤᱧ ᱵᱟᱰᱟᱭ ᱥᱟᱱᱟᱧ ᱠᱟᱱᱟ ᱡᱮ ᱥᱟᱱᱛᱟᱲ ᱦᱚᱲ ᱠᱚ ᱜᱚᱡ ᱛᱟᱭᱚᱢ ᱪᱮᱫ ᱠᱚᱠᱚ ᱠᱟᱹᱢᱤᱭᱟ ᱦᱩᱸ ᱦᱩᱸ ᱦᱩᱸ ᱦᱩᱸ ᱦᱩᱸ ᱟᱪᱪᱷᱟ ᱟᱨ ᱫᱟᱲᱮ ᱞᱮᱠᱟ

ᱟᱪᱪᱷᱟ ᱟᱪᱪᱷᱟ ᱚᱱᱟ ᱮᱢ ᱞᱮᱠᱷᱟᱱ ᱢᱟᱱᱮ ᱮᱢ ᱞᱮᱠᱷᱟᱱ ᱟᱨ ᱢᱤᱫ ᱦᱚᱲᱮ ᱵᱟᱧᱪᱟᱣ ᱫᱟᱲᱮᱭᱟᱜᱼᱟ ᱟᱪᱪᱷᱟ ᱴᱷᱤᱠᱜᱮᱭᱟ ᱚᱱᱟ ᱜᱮ